ᱦᱮᱞᱳ ᱦᱮᱸ ᱢᱟ ᱡᱚᱸᱦᱟᱨ ᱜᱮ ᱨᱚᱲ ᱢᱮ ᱟᱪᱪᱷᱟ ᱟᱪᱪᱷᱟ ᱵᱮᱴᱨᱤ ᱨᱮᱱᱟᱜ ᱯᱨᱚᱵᱽᱞᱮᱢ ᱦᱩᱭᱩᱜ ᱠᱟᱱᱟ ᱚ ᱛᱤᱱᱟᱹᱜ ᱫᱤᱱ ᱞᱟᱦᱟᱨᱮᱢ ᱠᱤᱨᱤᱧ ᱞᱮᱫᱟ ᱪᱷᱚ ᱢᱟᱹᱦᱱᱟᱹ ᱟᱫᱚ ᱪᱮᱫ ᱢᱳᱵᱟᱭᱤᱞ ᱠᱟᱱᱟ ᱚ ᱮᱢ ᱟᱭ ᱵᱟᱝ ᱚ ᱵᱮᱴᱨᱤ ᱵᱟᱭ ᱠᱟᱹᱢᱤᱭᱮᱫ ᱠᱟᱱᱟ ᱚ ᱪᱮᱫ ᱯᱨᱚᱵᱽᱞᱮᱢ ᱦᱩᱭᱩᱜ ᱠᱟᱱᱟ ᱵᱮᱴᱨᱤ ᱪᱟᱨᱡᱽ ᱠᱚᱥᱮ ᱥᱚᱸᱜᱮ ᱥᱚᱸᱜᱮ ᱪᱟᱵᱟᱜ ᱠᱟᱱᱟ ᱥᱮ ᱟᱨ ᱵᱮᱴᱨᱤ ᱡᱟᱦᱟᱱ ᱯᱷᱩᱞᱟᱹᱣ ᱮᱢᱟᱱ ᱠᱟᱱᱟ ᱥᱮ ᱱᱚᱨᱢᱟᱞ ᱜᱮ ᱢᱮᱱᱟᱜᱼᱟ ᱟᱪᱪᱷᱟ ᱱᱚᱨᱢᱟᱞ ᱜᱮ ᱢᱮᱱᱟᱜᱼᱟ ᱟᱫᱚ ᱚᱠᱟ ᱠᱷᱚᱱᱮᱢ ᱨᱚᱲᱫᱟ ᱟᱢᱫᱚ ᱱᱤᱛᱚᱜ ᱫᱚ ᱟᱫᱚ ᱪᱮᱫ ᱮᱢ ᱢᱮᱱ ᱡᱚᱝ ᱠᱟᱱᱟ ᱢᱳᱵᱟᱭᱤᱞᱮᱢ ᱵᱚᱫᱚᱞᱟ ᱴᱷᱤᱠ ᱜᱮᱭᱟ ᱡᱩᱫᱤ ᱢᱳᱵᱟᱭᱤᱞ ᱵᱚᱫᱚᱞ ᱨᱮᱭᱟᱜ ᱢᱚᱱᱮ ᱢᱮᱱᱟᱜ ᱠᱷᱟᱱ ᱫᱚ ᱚᱱᱠᱟᱜᱮ ᱫᱚᱥᱨᱟ ᱛᱮᱢ ᱦᱟᱛᱟᱣᱟ ᱡᱩᱫᱟᱹᱱᱟᱜ ᱢᱳᱵᱟᱭᱤᱞ ᱥᱮ ᱵᱚᱫᱚᱞ ᱜᱮᱢ ᱵᱚᱫᱚᱞᱟ ᱟᱫᱚ ᱴᱷᱤᱠ ᱜᱮᱭᱟ ᱛᱚᱵᱮ ᱢᱳᱵᱟᱭᱤᱞ ᱡᱩᱫᱤᱢ ᱨᱤᱴᱟᱨᱱᱟ ᱛᱚᱵᱮ ᱚᱱᱟ ᱥᱟᱭᱤᱴ ᱨᱮ ᱦᱟᱸᱜ ᱪᱟᱞᱟᱜ ᱛᱟᱞᱟᱝ ᱢᱮ ᱟᱨ ᱚᱱᱟ ᱥᱟᱭᱤᱴ ᱨᱮᱢ ᱦᱮᱸ ᱚᱱᱟ ᱥᱟᱭᱤᱴ ᱨᱮ ᱪᱟᱞᱟᱣ ᱠᱟᱛᱮᱫ ᱦᱮᱸ ᱚᱱᱟ ᱨᱤᱴᱟᱨᱱ ᱡᱟᱦᱟᱸ ᱚᱞ ᱢᱮᱱᱟᱜ ᱠᱟᱫᱟ ᱚᱱᱟ ᱨᱤᱴᱟᱨᱱ ᱥᱟᱭᱤᱴ ᱨᱮ ᱪᱟᱞᱟᱣ ᱠᱟᱛᱮᱫ ᱚᱱᱟ ᱥᱮᱠᱮᱱᱰ ᱦᱮᱱᱰ ᱯᱷᱨᱚᱢ ᱠᱚ ᱡᱟᱦᱟᱸ ᱢᱮᱱᱟᱜ ᱠᱟᱫᱟ ᱚᱱᱟ ᱠᱞᱤᱠ ᱛᱟᱞᱟᱝ ᱢᱮ ᱚᱱᱟ ᱯᱷᱨᱚᱢ ᱯᱮᱨᱮᱡ ᱠᱟᱛᱮᱫ ᱚᱱᱟ ᱦᱟᱸᱜ ᱚᱱᱟ ᱢᱳᱵᱟᱭᱤᱞ ᱫᱚ ᱤᱧ ᱦᱟᱛᱟᱣ ᱛᱟᱢᱟ ᱦᱮᱸ ᱴᱷᱤᱠ ᱜᱮ ᱦᱮᱸ ᱢᱟ ᱦᱮᱸ ᱢᱟ